ᱤᱧᱟᱹᱜ ᱱᱚᱣᱟ ᱡᱤᱭᱚᱱ ᱨᱮ ᱫᱚ ᱟᱹᱰᱤ ᱟᱭᱢᱟ ᱜᱷᱚᱴᱚᱱᱟ ᱜᱮ ᱜᱷᱚᱴᱟᱣ ᱠᱟᱱᱟ ᱚᱱᱟ ᱠᱚ ᱢᱩᱫᱽᱨᱮ ᱤᱧᱟᱹᱜ ᱫᱤᱥᱟᱹᱣᱟᱱ ᱥᱮ ᱨᱟᱹᱥᱠᱟᱹᱣᱟᱱ ᱜᱷᱚᱴᱚᱱᱟ ᱫᱚ ᱦᱩᱭᱱᱟ ᱟᱞᱮ ᱠᱟᱹᱴᱤᱜ ᱵᱤᱴᱤᱭᱟᱜ ᱡᱟᱱᱟᱢ ᱢᱟᱦᱟ ᱚᱱᱟᱫᱤᱱ ᱟᱞᱮ ᱵᱤᱴᱤ ᱢᱤᱫ ᱥᱮᱨᱮᱢᱟᱨᱮᱱ ᱦᱩᱭ ᱱᱟᱭ ᱚᱱᱟ ᱞᱟᱹᱜᱤᱫ ᱛᱮ ᱟᱞᱮ ᱚᱲᱟᱜ ᱦᱚᱲ ᱩᱱᱤᱭᱟᱜ ᱡᱟᱱᱟᱢ ᱢᱟᱦᱟ ᱞᱮ ᱢᱟᱱᱟᱣ ᱵᱟᱛᱟᱣ ᱞᱟᱹᱜᱤᱫ ᱚᱱᱟᱫᱤᱱ ᱥᱮᱛᱟᱜ ᱠᱷᱚᱡ ᱜᱮ ᱟᱞᱮ ᱠᱟᱹᱢᱤᱨᱮᱞᱮ ᱞᱟᱜᱟᱣᱱᱟ ᱨᱟᱪᱟᱠᱚ ᱥᱟᱯᱟ ᱥᱮ ᱚᱲᱟᱜ ᱠᱚ ᱥᱟᱯᱟ ᱟᱨᱚ ᱡᱟᱦᱟᱸ ᱠᱚ ᱠᱟᱢᱤ ᱚᱲᱟᱜ ᱨᱮᱱᱟᱜ ᱛᱟᱦᱮᱱᱟ ᱚᱱᱟ ᱠᱚᱞᱮ ᱠᱚᱨᱟᱣ ᱞᱟᱦᱟ ᱠᱮᱫᱟ ᱢᱮᱱᱠᱷᱟᱱ ᱩᱱᱟᱹᱜ ᱯᱮᱲᱟ ᱦᱚᱲ ᱠᱚ ᱦᱤᱡᱩᱜᱼᱟ ᱚᱱᱟ ᱠᱷᱟᱹᱛᱤᱨ ᱚᱱᱟ ᱯᱚᱨ ᱫᱚ ᱜᱚᱜᱚ ᱛᱟᱠᱚ ᱵᱟᱵᱟ ᱛᱟᱠᱚ ᱵᱟᱡᱟᱨ ᱠᱚᱠᱚ ᱟᱹᱜᱩ ᱠᱮᱫᱟ ᱥᱚᱵᱡᱤ ᱠᱚ ᱟᱨᱚ ᱡᱟᱦᱟᱸ ᱠᱚ ᱞᱟᱜᱟᱜᱼᱟ ᱚᱱᱟ ᱠᱚ ᱜᱚᱜᱚ ᱛᱟᱠᱚ ᱤᱥᱤᱱ ᱵᱟᱥᱟᱝ ᱨᱮᱠᱚ ᱞᱟᱜᱟᱣᱱᱟ ᱟᱨ ᱤᱧ ᱟᱨ ᱟᱞᱮ ᱢᱟᱨᱟᱝ ᱵᱤᱴᱤ ᱫᱚ ᱟᱞᱤᱝ ᱫᱚ ᱞᱟᱹᱰᱩ ᱟᱨ ᱠᱮᱠ ᱟᱹᱜᱩ ᱵᱟᱡᱟᱨ ᱞᱤᱝ ᱪᱟᱞᱟᱣᱱᱟ ᱢᱮᱱᱠᱷᱟᱱ ᱞᱟᱹᱰᱩ ᱟᱨ ᱠᱮᱠ ᱟᱜᱩ ᱥᱟᱶ ᱥᱟᱶᱛᱮ ᱡᱟᱱᱟᱢ ᱢᱟᱦᱟᱨᱮ ᱡᱟᱦᱟᱸ ᱴᱷᱮᱡ ᱟᱞᱮ ᱵᱤᱴᱤᱭᱟᱜ ᱚᱱᱟ ᱡᱟᱱᱟᱢ ᱢᱟᱦᱟᱞᱮ ᱢᱟᱱᱟᱣᱟ ᱚᱱᱟ ᱚᱸᱰᱮ ᱥᱟᱡᱟᱣ ᱞᱟᱹᱜᱤᱫ ᱵᱟᱦᱟ ᱠᱚ ᱥᱚᱸᱜᱮ ᱥᱟᱶᱛᱮ ᱵᱮᱞᱩᱱ ᱠᱚ ᱞᱮ ᱟᱹᱜᱩ ᱠᱮᱫᱟ ᱟᱹᱜᱩ ᱠᱟᱛᱮᱜ ᱟᱞᱤᱝᱟᱜ ᱫᱚ ᱠᱟᱹᱢᱤ ᱦᱩᱭᱱᱟ ᱚᱱᱟ ᱡᱟᱦᱟᱸ ᱠᱚ ᱥᱟᱡᱟᱣ ᱞᱟᱹᱜᱤᱫ ᱞᱤᱝ ᱟᱹᱜᱩ ᱠᱮᱫᱟ ᱚᱱᱟ ᱠᱚ ᱵᱟᱦᱟ ᱠᱚ ᱟᱨ ᱵᱮᱞᱩᱱ ᱠᱚ ᱫᱤᱭᱮ ᱚᱱᱟ ᱵᱷᱤᱛ ᱨᱮ ᱞᱤᱝ ᱞᱟᱜᱟᱣ ᱠᱮᱫᱟ ᱟᱹᱰᱤ ᱢᱚᱡᱽ ᱞᱤᱝ ᱥᱟᱡᱟᱣ ᱠᱮᱫᱟ ᱚᱱᱟ ᱠᱚ ᱠᱟᱹᱢᱤ ᱯᱩᱨᱟᱹᱣ ᱠᱟᱛᱮᱜ ᱜᱚᱜᱚ ᱛᱟᱠᱚ ᱜᱮ ᱜᱚᱲᱚᱣᱟᱜ ᱠᱚᱣᱟᱞᱤᱝ ᱤᱥᱤᱱ ᱵᱟᱥᱟᱝ ᱠᱟᱢᱤ ᱨᱮ ᱤᱥᱤᱱ ᱵᱟᱝ ᱵᱟᱥᱟᱝ ᱠᱟᱹᱢᱤ ᱦᱩᱭ ᱦᱚᱜᱱᱟ ᱦᱩᱭ ᱠᱟᱛᱮ

ᱚᱱᱟ ᱠᱚ ᱠᱟᱹᱢᱤ ᱯᱩᱨᱟᱹᱣ ᱯᱩᱨᱟᱹᱣ ᱛᱮᱜᱮ ᱧᱩᱦᱩᱢ ᱱᱟ ᱧᱩᱦᱩᱢ ᱠᱟᱛᱮ ᱥᱚᱦᱚᱨ ᱥᱮᱫ ᱞᱮ ᱪᱟᱞᱟᱣᱱᱟ ᱟᱞᱮ ᱡᱟᱦᱟᱸᱭ ᱵᱤᱴᱤᱭᱟᱜ ᱡᱟᱱᱟᱢ ᱢᱟᱦᱟ ᱠᱟᱱᱟ ᱩᱱᱤ ᱦᱚᱸᱞᱮ ᱥᱟᱹᱛ ᱠᱟᱫᱮᱭᱟ ᱟᱞᱮ ᱥᱟᱹᱛ ᱥᱟᱹᱛ ᱛᱮᱜᱮ ᱯᱮᱲᱟ ᱦᱚᱲ ᱠᱚ ᱥᱮᱴᱮᱨᱱᱟ ᱢᱟᱲᱟᱝ ᱟᱭᱳ ᱛᱟᱠᱚ ᱢᱟᱲᱟᱝᱵᱟ ᱛᱟᱠᱚ ᱢᱟᱢᱟ ᱛᱟᱠᱚ ᱢᱟᱢᱟᱭᱳ ᱛᱟᱠᱚ ᱟᱨᱚ ᱡᱟᱦᱟᱸᱭ ᱟᱞᱮ ᱵᱤᱴᱤᱨᱮᱱ ᱜᱟᱛᱮ ᱠᱚ ᱱᱚᱣᱟ ᱫᱚ ᱟᱞᱮ ᱵᱤᱴᱤᱭᱟᱜ ᱯᱩᱭᱞᱟᱹ ᱡᱟᱱᱟᱢ ᱢᱟᱦᱟ ᱠᱟᱱ ᱛᱟᱭᱟ ᱚᱱᱟ ᱠᱷᱟᱹᱛᱤᱨ ᱟᱹᱰᱤ ᱱᱟᱯᱟᱭ ᱛᱮᱜᱮᱞᱮ ᱢᱟᱱᱟᱣ ᱠᱮᱫ ᱛᱟᱭᱟ ᱟᱞᱮ ᱛᱤᱱᱟᱹᱜ ᱯᱮᱲᱟ ᱦᱚᱲ ᱠᱚ ᱦᱮᱜ ᱞᱮᱱᱟ ᱟᱨ ᱚᱲᱟᱜ ᱦᱚᱲ ᱠᱚ ᱥᱳᱵ ᱦᱚᱲ ᱢᱤᱜᱴᱷᱮᱡ ᱦᱩᱭ ᱢᱤᱫᱴᱷᱮᱡ ᱢᱤᱫ ᱠᱟᱛᱮᱫ ᱠᱮᱠ ᱞᱮ ᱜᱮᱫ ᱪᱚ ᱠᱮᱫᱮᱭᱟ ᱟᱞᱮ ᱵᱤᱴᱤ ᱜᱮ ᱠᱮᱠ ᱜᱮᱫ ᱠᱟᱛᱮᱜ ᱥᱳᱵ ᱦᱚᱲ ᱠᱮᱠ ᱞᱮ ᱡᱚᱢ ᱠᱮᱫᱟ ᱠᱮᱠ ᱡᱚᱢ ᱯᱩᱨᱟᱹᱣ ᱠᱟᱛᱮᱜ ᱡᱟᱦᱟᱸᱭ ᱯᱮᱲᱟ ᱦᱚᱲ ᱠᱚ ᱥᱮ ᱜᱟᱛᱮ ᱠᱚᱠᱚ ᱦᱮᱜ ᱞᱮᱱᱟ ᱩᱝᱠᱩ ᱠᱚ ᱫᱩᱲᱩᱵ ᱮᱱᱟ ᱡᱚᱢ ᱞᱟᱹᱜᱤᱫ ᱥᱳᱵ ᱦᱚᱲ ᱢᱤᱫ ᱢᱤᱫ ᱛᱮ ᱡᱟᱦᱟᱸ ᱡᱚᱢᱟᱜ ᱠᱚ ᱛᱟᱦᱮᱸ ᱞᱮᱱᱟ ᱡᱚᱢᱟᱜ ᱠᱚ ᱩᱱᱠᱩ ᱞᱮ ᱮᱢᱟᱜ ᱠᱚᱣᱟ ᱩᱱᱠᱩ ᱡᱚᱢ ᱵᱟᱲᱟ ᱠᱟᱛᱮ ᱟᱞᱮ ᱵᱤᱴᱤᱜᱮ ᱡᱟᱱᱟᱢ ᱢᱟᱦᱟ ᱨᱮᱱᱟᱜ ᱟᱥᱤᱨᱵᱟᱫᱽ ᱠᱚ ᱮᱢᱟ ᱫᱮᱭᱟ ᱥᱮ ᱜᱤᱯᱷᱴ ᱠᱚᱠᱚ ᱮᱢᱟ ᱫᱮᱭᱟ ᱟᱨ ᱟᱠᱚ ᱦᱚᱠᱚ ᱚᱲᱟᱜ ᱠᱚ ᱪᱟᱞᱟᱣᱼᱱᱟ